ᱟᱢ ᱠᱟᱹᱴᱤᱡ ᱠᱷᱚᱡ ᱪᱮᱫ ᱞᱮᱠᱟ ᱵᱷᱟᱵᱮᱢ ᱚᱞᱚᱜ ᱯᱟᱲᱦᱟᱣ ᱟᱠᱟᱱᱟ ᱚᱱᱟ ᱚᱞᱚᱜ ᱯᱟᱲᱦᱟᱜ ᱨᱮᱭᱟᱜ ᱠᱟᱹᱦᱟᱱᱤ ᱞᱟᱹᱭ ᱟᱡᱚᱢ ᱟᱹᱧᱢᱮ ᱤᱧ ᱡᱚᱠᱷᱚᱱ ᱠᱟᱹᱴᱤᱡ ᱛᱟᱦᱮᱸ ᱞᱮᱱᱟᱹᱧ ᱯᱚᱨᱛᱷᱚᱱ ᱨᱚᱲᱤᱧ ᱪᱮᱫ ᱤᱧᱨᱮᱱ ᱯᱩᱭᱞᱟᱹ ᱢᱟᱪᱮᱫ ᱥᱮ ᱢᱟᱪᱮᱛᱟᱹᱱᱤ ᱫᱚ ᱠᱤᱱ ᱦᱩᱭᱮᱱᱟ ᱤᱧ ᱨᱮᱱ ᱜᱚ ᱵᱟᱵᱟ ᱢᱮᱱᱠᱷᱟᱱ ᱯᱚᱨᱛᱷᱚᱢ ᱯᱟᱲᱦᱟᱣ ᱫᱚ ᱤᱧᱫᱚ ᱤᱧ ᱜᱚ ᱜᱚᱜᱚ ᱟᱨ ᱵᱟᱵᱟ ᱴᱷᱮᱡ ᱠᱷᱚᱡ ᱜᱮᱧ ᱪᱤᱫ ᱟᱠᱟᱫᱟ ᱚᱱᱟ ᱯᱚᱨᱮ ᱛᱮ ᱟᱞᱮ ᱚᱸᱰᱮ ᱛᱟᱦᱮᱸ ᱞᱮᱱᱟ ᱚᱜᱚᱱᱣᱟᱲᱤ ᱤᱥᱠᱩᱞ ᱚᱸᱰᱮ ᱯᱟᱲᱦᱟᱣ ᱟᱠᱟᱱᱟᱹᱧ ᱢᱚᱬᱮ ᱥᱮᱨᱢᱟ ᱰᱷᱟᱹᱨᱤᱡ ᱢᱚᱬᱮ ᱥᱮᱨᱢᱟ ᱯᱟᱨᱚᱢ ᱠᱟᱛᱮ ᱱᱟᱣᱟ ᱤᱥᱠᱩᱞ ᱨᱮ ᱪᱟᱞᱟᱣ ᱮᱱᱟᱹᱧ ᱚᱱᱟ ᱫᱚ ᱦᱩᱭᱮᱱᱟ ᱟᱞᱮ ᱴᱷᱮᱱᱟᱜ ᱯᱮᱨᱟᱭᱢᱟᱨᱤ ᱤᱥᱠᱩᱞ ᱚᱸᱰᱮ ᱫᱚ ᱯᱩᱱᱭᱟ ᱠᱮᱞᱟᱥ ᱯᱟᱲᱦᱟᱣ ᱦᱩᱭᱮᱱᱟ ᱯᱩᱱᱭᱟ ᱠᱮᱞᱟᱥ ᱯᱟᱨᱚᱢ ᱠᱟᱛᱮ ᱤᱧ ᱫᱚ ᱪᱟᱞᱟᱣ ᱮᱱᱟᱹᱧ ᱟᱞᱮ ᱚᱸᱰᱮ ᱱᱟᱜ ᱦᱟᱭ ᱤᱥᱠᱩᱞ ᱨᱮ ᱡᱟᱦᱟᱸ ᱫᱚ ᱞᱟᱹᱴᱩ ᱤᱥᱠᱩᱞ ᱢᱮᱱᱠᱷᱟᱱ ᱯᱚᱨᱛᱷᱚᱢ ᱵᱟᱨ ᱚᱱᱟ ᱤᱥᱠᱩᱞ ᱨᱮ ᱪᱟᱞᱟᱣ ᱠᱟᱛᱮ ᱚᱱᱟ ᱤᱥᱠᱩᱞ ᱨᱮᱱᱟᱜ ᱯᱩᱭᱟᱹ ᱫᱤᱱ ᱫᱚ ᱟᱹᱰᱤ ᱨᱟᱹᱥᱠᱟᱹ ᱜᱮᱧ ᱵᱩᱡᱷᱟᱹᱣ ᱠᱮᱫᱟ ᱪᱮᱫᱟᱜ ᱥᱮ ᱤᱥᱠᱩᱞ ᱵᱚᱫᱚᱞ ᱥᱟᱶ ᱥᱟᱶᱛᱮ ᱯᱟᱲᱦᱟᱣ ᱨᱮᱱᱟᱜ ᱫᱷᱚᱨᱚᱱ ᱦᱚᱸ ᱡᱩᱫᱟᱹᱭᱮᱱᱟ ᱢᱮᱱᱠᱷᱟᱱ ᱚᱸᱰᱮᱱᱟᱜ ᱠᱮᱞᱟᱥᱨᱩᱢ ᱢᱟᱪᱮᱫ ᱢᱟᱪᱮᱛᱟᱹᱱᱤ ᱠᱚ ᱟᱨᱚ ᱡᱟᱦᱟᱭ ᱜᱟᱛᱮ ᱠᱚᱦᱚᱸ ᱠᱚ ᱵᱚᱫᱚᱞ ᱪᱟᱵᱟᱭᱮᱱᱟ

ᱢᱚᱡᱽ ᱯᱟᱲᱦᱟᱣ ᱤᱠᱟᱹ ᱛᱮ ᱥᱚᱵ ᱡᱚᱛᱚ ᱢᱟᱪᱮᱫ ᱢᱟᱪᱮᱛᱟᱹᱱᱤ ᱫᱚ ᱟᱹᱰᱤ ᱜᱮᱠᱚ ᱠᱩᱥᱤ ᱟᱹᱧ ᱠᱟᱱ ᱛᱟᱦᱮᱱᱟ ᱢᱮᱱᱠᱷᱟᱱ ᱚᱱᱠᱟ ᱚᱱᱠᱟᱛᱮ ᱠᱮᱞᱟᱥ ᱯᱟᱨᱚᱢ ᱤᱫᱤᱭᱮᱱᱟ ᱤᱧᱟᱹᱜ ᱯᱟᱲᱦᱟᱣ ᱦᱚᱸ ᱦᱩᱭ ᱤᱫᱤᱭᱮᱱᱟ ᱚᱱᱠᱟ ᱚᱱᱠᱟᱛᱮᱜᱤ ᱛᱤᱭᱟᱹᱜ ᱮᱱᱟ ᱢᱟᱫᱽᱫᱷᱚᱢᱤᱠ ᱯᱚᱨᱤᱠᱷᱟ ᱟᱹᱵᱩᱣᱟᱜ ᱡᱤᱵᱚᱱ ᱨᱮᱱᱟᱜ ᱯᱚᱨᱛᱷᱚᱢ ᱵᱳᱨᱰ ᱯᱚᱨᱤᱠᱷᱟ ᱡᱟᱦᱟᱸ ᱫᱚ ᱟᱞᱟᱫᱟ ᱤᱥᱠᱩᱞ ᱨᱮ ᱡᱩᱫᱟᱹ ᱤᱥᱠᱩᱞ ᱨᱮ ᱪᱟᱞᱟᱣ ᱠᱟᱛᱮ ᱚᱱᱟ ᱯᱚᱨᱤᱠᱷᱟ ᱫᱚ ᱮᱢ ᱦᱩᱭᱩᱜ ᱛᱮ ᱠᱤᱱᱛᱩ ᱚᱱᱟ ᱥᱳᱢᱚᱭ ᱫᱚ ᱪᱟᱹᱞᱩᱜ ᱠᱟᱱ ᱛᱟᱦᱮᱱᱟ ᱞᱚᱠᱰᱟᱭᱩᱱ ᱥᱚᱵ ᱤᱥᱠᱩᱞ ᱠᱚᱞᱮᱡᱽ ᱠᱚ ᱵᱚᱱᱫᱚ ᱜᱮ ᱛᱟᱦᱮᱸ ᱞᱮᱱᱟ ᱚᱱᱟ ᱠᱷᱟᱹᱛᱤᱨ ᱛᱮ ᱟᱞᱮ ᱫᱚ ᱚᱱᱟ ᱯᱚᱨᱤᱠᱷᱟ ᱫᱚ ᱵᱟᱞᱮ ᱮᱢ ᱧᱟᱢ ᱟᱠᱟᱫᱟ ᱚᱱᱟ ᱨᱮᱱᱟᱜ ᱡᱟᱦᱟᱸ ᱛᱤᱱᱟᱹᱜ ᱠᱩᱥᱤ ᱛᱟᱦᱮᱸ ᱞᱮᱱᱟ ᱩᱱᱟᱹᱜ ᱜᱮ ᱫᱩᱠ ᱦᱚᱸ ᱛᱟᱦᱮᱸ ᱞᱮᱱᱟ ᱪᱮ ᱟᱞᱮ ᱚᱱᱟᱴᱟᱜ ᱯᱚᱨᱤᱠᱷᱟ ᱵᱟᱞᱮ ᱮᱢ ᱧᱟᱢ ᱞᱮᱫᱟ ᱚᱱᱟ ᱯᱚᱨᱮ ᱛᱮ ᱞᱚᱠᱰᱟᱭᱩᱱ ᱟᱨᱚ ᱢᱤᱫ ᱥᱮᱨᱢᱟ ᱪᱟᱞᱟᱣ ᱞᱮᱱᱟ ᱚᱱᱟ ᱥᱮᱨᱢᱟ ᱯᱟᱨᱚᱢ ᱠᱟᱛᱮ ᱡᱚᱠᱷᱚᱱ ᱤᱥᱠᱩᱞ ᱠᱷᱩᱞᱟᱹᱣ ᱮᱱᱟ ᱛᱚᱠᱷᱚ ᱫᱚ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱱᱟ ᱪᱮᱫᱟ ᱥᱮ ᱩᱱᱟᱹᱜ ᱫᱤᱱ ᱯᱚᱨᱮ ᱛᱮ ᱤᱥᱠᱩᱞ ᱪᱟᱞᱟᱜ ᱦᱩᱭᱩᱜᱼᱟ ᱤᱥᱠᱩᱞ ᱵᱚᱱᱫᱳ ᱨᱮᱱᱟᱜ ᱡᱟᱦᱟᱸ ᱛᱤᱱᱟᱜ ᱨᱟᱹᱥᱠᱟᱹ ᱛᱟᱦᱮᱸ ᱞᱮᱱᱟ ᱚᱱᱟ ᱠᱷᱚᱡ ᱰᱷᱮᱨ ᱛᱟᱦᱮᱸ ᱞᱮᱱᱟ ᱵᱟᱹᱲᱤᱡ ᱟᱹᱭᱠᱟᱹᱣ ᱡᱮ ᱟᱹᱵᱩ ᱤᱥᱠᱩᱞ ᱵᱟᱝ ᱪᱟᱞᱟᱣ ᱦᱩᱭᱩᱜ ᱠᱟᱱᱟ ᱜᱟᱛᱮ ᱠᱚ ᱥᱟᱶ ᱨᱚᱯᱚᱲ ᱵᱟᱝ ᱦᱩᱭᱩᱜ ᱠᱟᱱᱟ ᱥᱮ ᱥᱮᱨ ᱢᱮᱰᱟᱢ ᱠᱚ ᱥᱟᱶ ᱯᱟᱲᱦᱟᱣ ᱵᱟᱝ ᱦᱩᱭᱩᱜ ᱠᱟᱱᱟ ᱚᱱᱟ ᱴᱟᱜ ᱥᱮᱨᱢᱟ ᱯᱟᱨᱚᱢ ᱠᱟᱛᱮ ᱫᱚ ᱦᱮᱡ ᱮᱱᱟ ᱩᱪᱪᱚ ᱢᱟᱫᱽᱫᱷᱚᱢᱤᱠ ᱯᱚᱨᱤᱠᱷᱟ ᱚᱱᱟ ᱜᱮ ᱛᱟᱦᱮᱸ ᱞᱮᱱ ᱛᱤᱧᱟᱹ ᱤᱧᱟᱹᱜ ᱡᱤᱭᱟᱹᱱ ᱨᱮᱱᱟᱜ ᱯᱩᱭᱞᱟᱹ ᱵᱳᱨᱰ ᱯᱚᱨᱤᱠᱷᱟ ᱪᱮᱫᱟᱜ ᱥᱮ ᱢᱟᱫᱽᱫᱷᱚᱢᱤᱠ ᱯᱚᱨᱤᱠᱷᱟ ᱢᱟ ᱞᱚᱠᱰᱟᱭᱩᱱ ᱤᱠᱷᱟᱹᱛᱮ ᱮᱢ ᱵᱟᱹᱧ ᱧᱟᱢ ᱞᱮᱫᱟᱹᱧ ᱚᱱᱟ ᱠᱷᱟᱹᱛᱤᱨ ᱟᱹᱰᱤ ᱨᱟᱹᱥᱠᱟᱹ ᱜᱮᱧ ᱵᱩᱡᱷᱟᱹᱣ ᱠᱮᱫᱟ ᱡᱮ ᱯᱩᱭᱞᱟᱹ ᱵᱳᱨᱰ ᱯᱚᱨᱤᱠᱷᱟ ᱤᱧᱤᱧ ᱮᱢᱟ ᱚᱱᱟ ᱯᱚᱨᱤᱠᱷᱟ ᱫᱚ ᱦᱩᱭᱞᱮᱱ ᱛᱟᱞᱮᱭᱟ ᱯᱟᱱᱪᱩᱭᱤᱞᱤ ᱦᱟᱭ ᱤᱥᱠᱩᱞ ᱨᱮ ᱢᱮᱱᱠᱷᱟᱱ ᱚᱱᱟ ᱠᱚ ᱯᱚᱨᱤᱠᱷᱟ ᱞᱮ ᱯᱟᱥ ᱠᱮᱫᱟ ᱯᱟᱥ ᱠᱟᱛᱮᱫ ᱡᱮᱫᱤᱱ ᱡᱟᱦᱟᱸ ᱫᱤᱱ ᱨᱮᱡᱟᱞᱴ ᱩᱰᱩᱝ ᱚᱜ ᱚᱱᱟ ᱫᱤᱱ ᱤᱥᱠᱩᱞ ᱞᱮ ᱪᱟᱞᱟᱣ ᱮᱱᱟ ᱨᱮᱡᱟᱞᱴ ᱞᱮ ᱦᱟᱛᱟᱣ ᱠᱮᱫᱟ ᱦᱟᱛᱟᱣ ᱠᱟᱛᱮ ᱟᱹᱰᱤ ᱜᱮ ᱵᱟᱹᱲᱤᱡ ᱞᱮ ᱵᱩᱡᱷᱟᱹᱣ ᱮᱫ ᱛᱟᱦᱮᱱᱟ ᱢᱮᱱᱠᱷᱟᱱ ᱟᱞᱮᱭᱟᱜ ᱚᱱᱟ ᱤᱥᱠᱩᱞ ᱡᱤᱭᱟᱹᱱ ᱫᱚ ᱤᱥᱠᱩᱞ ᱨᱮᱱᱟᱜ ᱡᱤᱭᱚᱱ ᱫᱚ ᱚᱸᱰᱮᱜᱮ ᱢᱩᱪᱟᱹᱫ ᱮᱱᱟ ᱟᱨ ᱩᱱᱠᱩ ᱤᱥᱠᱩᱞ ᱨᱮᱱ ᱜᱟᱛᱮ ᱠᱚ ᱥᱟᱶ ᱛᱤᱥᱜᱤ ᱨᱚᱯᱚᱲ ᱥᱮ ᱧᱮᱯᱮᱞ ᱫᱚ ᱦᱩᱭᱩᱜ ᱪᱚ ᱵᱟᱝ ᱪᱚ ᱚᱱᱟ ᱠᱷᱟᱹᱛᱤᱨ ᱟᱹᱰᱤ ᱜᱮ ᱵᱟᱹᱲᱤᱡ ᱞᱮ ᱵᱩᱡᱷᱟᱹᱣ ᱠᱮᱫᱟ ᱩᱱᱠᱩ ᱢᱟᱪᱮᱫ ᱢᱟᱪᱮᱛᱟᱹᱱᱤ ᱠᱚ ᱥᱟᱶ ᱦᱚᱸ ᱧᱮᱯᱮᱞ ᱨᱚᱯᱚᱲ ᱦᱩᱭᱩᱜ ᱪᱚ ᱵᱟᱝ ᱪᱚ ᱚᱱᱟ ᱠᱷᱟᱹᱛᱤᱨ ᱦᱚᱸ ᱚᱱᱟ ᱯᱚᱨᱮ ᱛᱮᱫᱚ ᱤᱥᱠᱩᱞ ᱵᱚᱫᱚᱞ ᱮᱱᱟ ᱤᱥᱠᱩᱞ ᱡᱤᱭᱚᱱ ᱪᱟᱵᱟᱭᱮᱱᱟ ᱟᱫᱚ ᱦᱮᱡ ᱮᱱᱟ ᱠᱚᱞᱮᱡᱽ ᱨᱮᱱᱟᱜ ᱡᱤᱭᱚᱱ ᱱᱟᱣᱟ ᱡᱟᱭᱜᱟ ᱯᱟᱲᱦᱟᱣ ᱪᱟᱞᱟᱣ ᱦᱩᱭᱩᱜᱼᱟ ᱱᱟᱣᱟ ᱜᱟᱛᱮ ᱠᱚ ᱧᱟᱢᱦᱩᱭᱩᱜᱼᱟ ᱢᱮᱱᱠᱷᱟᱱ ᱠᱚᱞᱮᱡᱽ ᱞᱟᱭᱤᱵ ᱫᱚ ᱯᱚᱛᱳᱢ ᱯᱩᱭᱞᱳ ᱯᱩᱭᱞᱳ ᱫᱚ ᱩᱱᱟᱹᱜ ᱢᱚᱡᱽ ᱵᱟᱝ ᱵᱩᱡᱷᱟᱣ ᱞᱮᱱᱠᱷᱟᱱ ᱦᱚᱸ ᱠᱚᱞᱮᱡᱽ ᱨᱮ ᱡᱚᱠᱷᱚᱱ ᱱᱟᱣᱟ ᱜᱟᱛᱮ ᱠᱚ ᱥᱟᱶᱛᱮ ᱧᱮᱯᱮᱞ ᱥᱮ ᱨᱚᱯᱚᱲ ᱦᱩᱭᱮᱱᱟ ᱛᱚᱠᱷᱚᱱ ᱫᱚ ᱵᱮᱥ ᱜᱮ ᱵᱩᱡᱷᱟᱹᱜᱼᱟ ᱱᱚᱝᱠᱟ ᱛᱮᱜᱮ ᱤᱧᱟᱹᱜ ᱯᱟᱲᱦᱟᱣ ᱨᱮᱱᱟᱜ ᱚᱞᱚᱜ ᱯᱟᱲᱦᱟᱣ ᱨᱮᱱᱟᱜ ᱴᱟᱭᱤᱢ ᱫᱚ ᱪᱟᱵᱟᱭᱮᱱᱟ